ᱟᱞᱮ ᱢᱟᱞᱫᱟ ᱡᱮᱞᱟᱨᱮ ᱚᱱᱠᱟ ᱥᱟᱱᱛᱟᱲ ᱠᱚ ᱞᱟᱹᱜᱤᱫ ᱛᱮ ᱟᱹᱰᱤᱜᱟᱱ ᱠᱟᱹᱢᱤ ᱠᱟᱹᱥᱱᱤ ᱢᱮᱱᱟᱜᱼᱟ ᱟᱭᱢᱟ ᱨᱚᱠᱚᱢ ᱛᱮ ᱡᱤᱭᱚᱱ ᱠᱚ ᱠᱷᱟᱱᱰᱟᱣ ᱮᱫᱟ ᱪᱮᱫ ᱛᱮᱫ ᱢᱮᱱᱟᱜ ᱢᱮᱱᱟ ᱢᱮᱱᱠᱷᱟᱱ ᱚᱠᱚᱭᱫᱚ ᱪᱟᱹᱠᱨᱤᱼᱱᱚᱠᱨᱤ ᱧᱟᱢ ᱠᱟᱛᱮᱫ ᱦᱚᱲ ᱱᱚᱝᱠᱟᱛᱮ ᱡᱤᱭᱚᱱ ᱠᱚ ᱠᱷᱟᱸᱰᱟᱣᱮᱫᱟ ᱚᱠᱚᱭ ᱫᱚ ᱠᱷᱮᱛ ᱦᱟᱥᱟ ᱢᱮᱱᱟᱜ ᱛᱟᱭ ᱦᱚᱲ ᱫᱚ ᱠᱷᱮᱛ ᱠᱷᱟᱹᱨᱟᱹᱭ ᱪᱟᱥᱼᱵᱟᱥ ᱠᱟᱛᱮᱫ ᱡᱤᱭᱚᱱ ᱠᱚ ᱠᱷᱟᱸᱰᱟᱣᱫᱟ ᱢᱮᱱᱠᱷᱟᱱ ᱚᱠᱚᱭ ᱫᱚ ᱵᱟᱹᱱᱩᱜ ᱛᱟᱭ ᱦᱚᱲᱫᱚ ᱛᱮᱦᱤᱧ ᱵᱟᱦᱨᱮ ᱡᱟᱭᱜᱟ ᱠᱟᱹᱢᱤ ᱠᱟᱛᱮᱫ ᱡᱤᱭᱚᱱ ᱠᱚ ᱠᱷᱟᱱᱰᱟᱣᱫᱟ ᱟᱞᱮ ᱠᱚᱫᱚ ᱛᱮᱦᱤᱧ ᱫᱚ ᱢᱮᱱᱠᱷᱟᱱ ᱱᱚᱝᱠᱟ ᱛᱮᱜᱮ ᱱᱚᱣᱟ ᱢᱟᱞᱫᱟ ᱡᱮᱞᱟ ᱨᱮᱱ ᱦᱚᱲᱫᱚ ᱡᱤᱭᱚᱱ ᱫᱚᱞᱮ ᱠᱷᱟᱱᱰᱟᱣᱫᱟ ᱱᱚᱝᱠᱟ ᱛᱮᱜᱮ ᱞᱮ ᱛᱟᱦᱮᱱ ᱠᱟᱱᱟ ᱱᱚᱝᱠᱟ ᱛᱮᱜᱮ ᱮᱱᱛᱮᱫ ᱥᱩᱠᱷ ᱞᱮ ᱵᱩᱡᱷᱟᱹᱣᱮᱫᱟ ᱢᱮᱱᱠᱷᱟᱡ ᱱᱤᱝᱠᱟᱛᱮ ᱡᱤᱭᱚᱱ ᱠᱷᱟᱸᱰᱟᱣ ᱦᱩᱭᱩᱜᱼᱟ ᱟᱨ ᱱᱤᱭᱟᱹ ᱠᱷᱚᱡ ᱡᱟᱦᱟᱸ ᱞᱮᱠᱟ ᱫᱚ ᱵᱟᱢ ᱠᱷᱟᱸᱰᱟᱣ ᱫᱟᱲᱮᱭᱟᱜᱼᱟ ᱢᱮᱱᱠᱷᱟᱱ ᱱᱤᱝᱠᱟ ᱛᱮᱜᱮ ᱟᱹᱥᱩᱞ ᱦᱩᱭᱩᱜᱼᱟ ᱱᱤᱝᱠᱟ ᱛᱮᱜᱮ ᱛᱟᱦᱮᱱ ᱦᱩᱭᱩᱜᱼᱟ ᱫᱷᱟᱹᱨᱛᱤ ᱨᱮ ᱛᱟᱦᱮᱱ ᱵᱷᱳᱨ ᱱᱚᱣᱟ ᱠᱚ ᱛᱟᱦᱮᱱᱚᱜ ᱛᱟᱵᱳᱱ ᱜᱮᱭᱟ ᱛᱮᱦᱤᱧ ᱡᱚᱢ ᱫᱟᱲᱮᱭᱟᱜ ᱟᱢ ᱵᱟᱢ ᱡᱚᱢ ᱫᱟᱲᱮᱭᱟᱜᱼᱟ ᱢᱮᱱᱠᱷᱟᱱ ᱚᱱᱟ ᱟᱢᱟᱜ ᱜᱚᱵᱮᱥᱚᱱᱟᱭ ᱢᱮ ᱟᱨ ᱪᱤᱠᱟᱛᱮ ᱡᱤᱭᱚᱱ ᱠᱷᱟᱱᱰᱟᱜ ᱛᱟᱢᱟ ᱱᱚᱝᱠᱟᱜᱮ ᱟᱢ ᱠᱟᱹᱢᱤ ᱢᱮ ᱱᱤᱭᱟᱹ ᱠᱚᱜᱮ ᱠᱟᱹᱢᱤ ᱞᱮᱠᱷᱟᱡ ᱜᱮ ᱵᱟᱦᱨᱮ ᱡᱟᱭᱜᱟ ᱵᱟᱝ ᱪᱟᱞᱟᱜ ᱦᱩᱭᱩᱜᱼᱟ ᱟᱨ ᱢᱮᱱᱠᱷᱟᱱ ᱚᱠᱚᱭᱫᱚ ᱵᱟᱨ ᱡᱟᱭᱜᱟ ᱠᱚ ᱪᱟᱞᱟᱜ ᱠᱟᱱᱟ ᱵᱟᱨ ᱡᱟᱭᱜᱟ ᱡᱚᱢ ᱠᱟᱛᱮᱫ ᱵᱟᱨ ᱡᱟᱭᱜᱟ ᱠᱷᱟᱴᱟᱣ ᱠᱟᱛᱮᱫ ᱜᱮᱠᱚ ᱡᱚᱢᱫᱟ ᱱᱤᱭᱟᱹ ᱠᱚᱜᱮ